ᱟᱢ ᱡᱟᱦᱟᱸ ᱠᱚᱢᱯᱟᱱᱤ ᱨᱮᱢ ᱠᱟᱹᱢᱤᱭᱟ ᱚᱱᱟ ᱤᱫᱤ ᱠᱟᱛᱮᱫ ᱢᱤᱫ ᱵᱟᱨ ᱠᱟᱛᱷᱟ ᱞᱟᱹᱭ ᱢᱮ

ᱚᱨᱚᱵᱤᱱᱫᱚ ᱯᱷᱟᱨᱢᱟ ᱥᱮᱴᱤᱠᱟᱞ ᱠᱚᱢᱯᱟᱱᱤ ᱚᱸᱰᱮ ᱫᱚ ᱟᱴ ᱜᱷᱚᱱᱴᱟ ᱠᱟᱹᱢᱤ ᱦᱩᱭᱩᱜ ᱟ ᱟᱨ ᱚᱸᱰᱮ ᱟᱹᱰᱤ ᱥᱮᱯᱷᱴᱤ ᱠᱟᱛᱮᱫ ᱜᱮ ᱢᱟᱥᱠ ᱜᱚᱞᱚᱵᱥ ᱪᱚᱥᱢᱟ ᱚᱱᱟ ᱠᱚ ᱟᱛᱮ ᱠᱟᱹᱢᱤ ᱦᱩᱭᱩᱜ ᱜᱮᱭᱟ ᱚᱸᱰᱮ ᱫᱚ ᱠᱮᱢᱤᱠᱟᱞ ᱢᱚᱫᱽ ᱨᱮ ᱨᱟᱱ ᱠᱚ ᱥᱮ ᱢᱮᱰᱤᱥᱤᱱ ᱠᱚ ᱛᱮᱭᱟᱨᱚᱜ ᱠᱟᱱᱟ ᱚᱱᱠᱟ ᱜᱮ ᱡᱮᱞᱮᱠᱟ ᱦᱟᱸᱰᱮ ᱱᱟᱰᱮ ᱨᱮᱱ ᱜᱤᱫᱽᱨᱟᱹ ᱠᱚ ᱠᱚ ᱠᱟᱹᱢᱤᱭᱟ ᱚᱱᱛᱮᱱᱟᱜ ᱚᱱᱫᱷᱨᱚᱯᱚᱨᱫᱮᱥ ᱵᱷᱟᱥᱟ ᱫᱚ ᱛᱮᱞᱮᱜᱩ ᱵᱷᱟᱥᱟ ᱠᱟᱱᱟ ᱚᱸᱰᱮ ᱨᱮᱱᱟᱜ ᱠᱟᱹᱢᱤ ᱨᱮᱱᱟᱜ ᱥᱤᱥᱴᱮᱢ ᱫᱚ ᱦᱩᱭᱩᱜ ᱠᱟᱱᱟ ᱠᱟᱹᱢᱤ ᱨᱮ ᱟᱹᱰᱤ ᱥᱮᱯᱷᱴᱤ ᱥᱟᱞᱟᱜ ᱠᱚ ᱠᱟᱹᱢᱤ ᱦᱚᱪᱚᱭᱟ ᱚᱸᱰᱮᱱ ᱠᱚ ᱡᱟᱦᱟᱸᱭ ᱤᱱᱪᱟᱨᱡᱽ ᱥᱮ ᱢᱤᱫ ᱡᱟᱦᱟᱸᱭ ᱠᱚᱠᱚ ᱛᱟᱦᱮᱸᱱᱟ

ᱥᱮᱞᱟᱨᱤ ᱦᱚᱸ ᱵᱷᱟᱜᱮ ᱜᱮ ᱠᱚ ᱮᱢᱚᱜ ᱟ ᱟᱨ ᱚᱸᱰᱮᱱᱟᱜ ᱯᱤ ᱮᱯᱷ ᱤ ᱥᱮ ᱟᱤ ᱵᱟᱡᱟᱡᱽ ᱤᱱᱥᱩᱨᱮᱱᱥ ᱟᱨᱚ ᱚᱱᱠᱟᱱᱟᱜ ᱵᱮᱵᱚᱥᱛᱷᱟ ᱢᱮᱱᱟᱜ ᱟ ᱟᱨ ᱯᱩᱡᱟ ᱨᱮ ᱵᱚᱱᱟᱥ ᱵᱚᱱᱟᱥ ᱤ ᱮᱞ ᱴᱟᱠᱟ ᱠᱚ ᱮᱢᱚᱜ ᱟ ᱟᱨ ᱠᱚᱢᱯᱟᱱᱤ ᱛᱚᱨᱟᱯᱷ ᱠᱷᱚᱱᱟᱜ ᱡᱟᱦᱟᱸᱱᱟᱜ ᱮᱰᱵᱷᱟᱱᱥ ᱥᱮ ᱞᱳᱱ ᱡᱩᱫᱤᱢ ᱦᱟᱛᱟᱣᱟ ᱚᱱᱟ ᱠᱚᱦᱚᱸ ᱠᱚ ᱮᱢᱚᱜ ᱟ

ᱚᱱᱟ ᱠᱚᱢᱯᱟᱱᱤ ᱨᱮ ᱫᱚ ᱡᱩᱫᱤ ᱟᱢ ᱯᱟᱨᱢᱟᱱᱮᱱᱴ ᱞᱮᱠᱟᱢ ᱠᱟᱹᱢᱤᱭᱟ ᱛᱚᱵᱮ ᱠᱮᱢᱤᱥᱴ ᱯᱚᱫᱽ ᱨᱮ ᱡᱚᱭᱮᱱ ᱦᱩᱭᱩᱜ ᱟ ᱵᱤ ᱮᱥ ᱥᱤ ᱠᱚᱢᱯᱤᱞᱤᱴ ᱠᱟᱛᱮᱫ